ᱱᱮᱛᱟᱨᱟᱜ ᱨᱮᱹᱞ ᱫᱚ ᱟᱹᱰᱤ ᱱᱟᱯᱟᱭ ᱥᱟᱹᱦᱤᱡ ᱠᱚ ᱵᱮᱱᱟᱣ ᱟᱠᱟᱫᱟ ᱢᱮᱱᱠᱷᱟᱱ ᱫᱚ ᱦᱚᱨ ᱰᱟᱦᱟᱨ ᱦᱚᱸ ᱟᱹᱰᱤ ᱱᱟᱯᱟᱭ ᱥᱴᱮᱹᱥᱮᱱ ᱦᱚᱸ ᱟᱹᱰᱤ ᱱᱟᱯᱟᱭ ᱟᱨ ᱢᱤᱫᱴᱮᱱ ᱨᱮ ᱞ ᱨᱮᱭᱟᱜ ᱤᱧᱡᱤᱱ ᱦᱚᱸ ᱞᱟᱦᱟᱛᱮ ᱞᱮᱠᱟᱱᱟᱜ ᱫᱚ ᱵᱟᱹᱱᱩᱜᱼᱟ ᱱᱮᱛᱟᱨ ᱫᱚ ᱤᱞᱮᱠᱴᱤᱨᱤᱠ ᱛᱮ ᱪᱟᱞᱟᱜ ᱠᱟᱱᱟ ᱚᱱᱟ ᱤᱧᱡᱤᱱ ᱦᱚᱸ ᱟᱹᱰᱤ ᱢᱚᱸᱡᱽ ᱧᱮᱞᱚᱜᱼᱟ ᱟᱨ ᱥᱤᱴ ᱠᱚᱦᱚᱸ ᱟᱹᱰᱤ ᱢᱚᱸᱡᱽ ᱫᱩᱲᱩᱵ ᱡᱟᱭᱜᱟ ᱦᱚᱸ ᱟᱭᱢᱟ ᱦᱚᱲ ᱫᱚ ᱵᱟᱝ ᱯᱩᱱ ᱦᱚᱲ ᱢᱚᱬᱮ ᱦᱚᱲ ᱮᱢ ᱫᱩᱲᱩᱵᱟ ᱟᱹᱰᱤ ᱱᱟᱯᱟᱭ ᱜᱮᱢ ᱫᱩᱲᱩᱵ ᱫᱟᱲᱮᱭᱟᱜᱼᱟ ᱟᱨ ᱚᱱᱟ ᱴᱨᱮᱹᱱ ᱨᱮᱭᱟᱜ ᱵᱟᱛᱷᱨᱩᱢ ᱠᱚᱦᱚᱸ ᱥᱟᱯᱷᱟᱼᱥᱟᱹᱯᱷᱤ ᱜᱮ ᱛᱟᱸᱦᱮᱱ ᱠᱟᱱᱟ ᱢᱮᱱᱠᱷᱟᱱ ᱵᱟᱨ ᱯᱮ ᱫᱷᱟᱣ ᱠᱚ ᱥᱟᱯᱷᱟᱭᱟ ᱚᱱᱟ ᱥᱟᱯᱷᱟ ᱞᱟᱹᱜᱤᱫ ᱠᱟᱹᱢᱤ ᱦᱚᱲ ᱢᱮᱱᱟᱜ ᱠᱚᱣᱟ ᱟᱨ ᱥᱟᱰᱮᱹ ᱫᱚ ᱞᱟᱦᱟᱛᱮ ᱞᱮᱠᱟ ᱫᱚ ᱵᱟᱝ ᱥᱟᱰᱮᱹ ᱠᱟᱱᱟ ᱩᱱᱟᱹᱜ ᱡᱳᱨ ᱫᱚ ᱱᱮᱛᱟᱨ ᱡᱮᱦᱮᱛᱩ ᱤᱞᱮᱠᱴᱨᱤᱠ ᱛᱮ ᱪᱟᱞᱟᱜ ᱛᱮ ᱟᱹᱰᱤ ᱟᱸᱴ ᱫᱚ ᱵᱟᱝ ᱟᱸᱡᱚᱢᱚᱜᱼᱟ ᱥᱟᱰᱮᱹ ᱫᱚ ᱟᱨ ᱪᱟᱠᱟ ᱠᱚᱸᱦᱚᱸ ᱢᱚᱸᱡᱽ ᱜᱮ ᱞᱟᱦᱟ ᱛᱮᱱᱟᱜ ᱠᱷᱚᱱ ᱫᱚ ᱱᱮᱛᱟᱨᱟᱜ ᱪᱟᱠᱟ ᱠᱚᱫᱚ ᱛᱷᱚᱲᱟ ᱟᱹᱰᱤ ᱱᱟᱯᱟᱭ ᱟᱹᱰᱤ ᱢᱚᱰᱮᱞᱤᱝ ᱜᱮᱭᱟ ᱟᱨ ᱚᱱᱟ ᱵᱚᱜᱤ ᱠᱚᱸᱦᱚᱸ ᱟᱹᱰᱤ ᱱᱟᱯᱟᱭ ᱵᱷᱟᱵᱮ ᱠᱚ ᱥᱟᱡᱟᱣ ᱫᱚᱦᱚ ᱟᱠᱟᱫᱟ ᱟᱨ ᱟᱹᱰᱤ ᱜᱟᱱ ᱟᱭᱢᱟ ᱵᱚᱜᱤ ᱜᱮ ᱛᱟᱸᱦᱮᱱ ᱠᱟᱱᱟ ᱟᱨ ᱟᱹᱰᱤ ᱢᱚᱸᱡᱽ ᱢᱤᱫᱴᱮᱱ ᱴᱨᱮᱹᱱ ᱟᱹᱰᱤ ᱢᱚᱸᱡᱽ ᱧᱮᱞᱚᱜᱼᱟ ᱟᱨ ᱨᱮᱹᱞ ᱵᱮᱵᱚᱥᱛᱷᱟ ᱦᱚᱸ ᱱᱟᱯᱟᱭ ᱜᱮ ᱟᱨ ᱤᱧ ᱫᱚ ᱢᱤᱫ ᱡᱟᱭᱜᱟ ᱫᱟᱬᱟᱱᱤᱧ ᱪᱟᱞᱟᱣ ᱞᱮᱱᱟ ᱚᱱᱟ ᱫᱚ ᱦᱩᱭᱩᱜ ᱠᱟᱱᱟ ᱩᱛᱛᱚᱨᱟᱠᱷᱚᱱᱰ ᱱᱮᱜ ᱱᱮᱛᱟᱨ ᱡᱟᱸᱦᱟ ᱧᱮᱞᱚᱜ ᱡᱟᱭᱜᱟ ᱠᱟᱱᱟ ᱵᱤᱨᱼᱵᱩᱨᱩ ᱛᱟᱞᱟᱨᱮ ᱢᱮᱱᱟᱜᱼᱟ ᱟᱨ ᱢᱤᱫᱴᱮᱱ ᱰᱮᱢ ᱢᱮᱱᱟᱜᱼᱟ ᱤᱱᱟᱹ ᱛᱟᱞᱟᱨᱮ ᱛᱚ ᱚᱱᱟ ᱧᱮᱧᱮᱞ ᱞᱟᱹᱜᱤᱫ ᱜᱮ ᱪᱟᱞᱟᱣ ᱦᱩᱭ ᱞᱮᱱᱟ ᱛᱚ ᱪᱟᱞᱟᱜ ᱦᱤᱞᱳᱜ ᱤᱧ ᱦᱟᱣᱲᱟᱧ ᱪᱟᱞᱟᱣᱱᱟ ᱦᱟᱣᱲᱟ ᱠᱷᱚᱱᱟᱜ ᱜᱮ ᱚᱱᱟ ᱴᱨᱮᱹᱱ ᱤᱧ ᱥᱟᱵ ᱠᱮᱫᱟ ᱧᱤᱫᱟᱹ ᱮᱜᱟᱨᱚᱴᱟ ᱥᱚᱢᱚᱭ ᱟᱨ ᱚᱱᱟᱛᱮ ᱡᱚᱠᱷᱚᱱᱤᱧ ᱪᱟᱞᱟᱣᱱᱟ ᱧᱤᱫᱟᱹ ᱵᱮᱲᱟᱧ ᱫᱮᱡ ᱮᱱᱟ ᱛᱚ ᱚᱱᱟᱨᱮ ᱜᱤᱛᱤᱡ ᱵᱮᱵᱚᱥᱛᱷᱟ ᱛᱟᱸᱦᱮ ᱠᱟᱱᱟ ᱤᱧ ᱮᱥᱠᱟᱨ ᱜᱮ ᱚᱱᱟ ᱜᱚᱴᱟ ᱥᱤᱴ ᱨᱮᱭᱟᱜ ᱫᱚᱠᱷᱚᱞᱫᱨᱤ ᱫᱚᱧ ᱦᱟᱛᱟᱣᱭᱮᱫ ᱛᱟᱸᱦᱮᱱᱟ ᱟᱨ ᱡᱚᱠᱷᱚᱱᱤᱧ ᱪᱟᱞᱟᱜ ᱠᱟᱱᱟ ᱴᱨᱮᱹᱱ ᱛᱮ ᱛᱚ ᱟᱹᱰᱤ ᱠᱚᱢ ᱥᱚᱢᱚᱭ ᱨᱮ ᱩᱱ ᱢᱟᱨᱟᱝ ᱡᱟᱭᱜᱟᱧ ᱛᱤᱭᱳᱜ ᱞᱮᱫᱟ ᱟᱸᱰᱤ ᱢᱚᱸᱡᱽ ᱵᱷᱟᱵᱮᱧ ᱪᱟᱞᱟᱣ ᱞᱮᱱᱟ ᱡᱟᱸᱦᱟᱱᱟᱜ ᱮᱸᱴᱠᱮᱴᱚᱬᱮ ᱵᱟᱧ ᱵᱩᱡᱷᱟᱹᱣ ᱞᱮᱫᱟ ᱟᱹᱰᱤ ᱱᱟᱯᱟᱭ ᱛᱤᱧ ᱪᱟᱞᱟᱣ ᱞᱮᱱᱟ ᱡᱚᱢᱟᱜ ᱥᱮ ᱫᱟᱜ ᱠᱚᱨᱮᱱᱟᱜ ᱥᱟᱱᱟᱢ ᱨᱚᱠᱚᱢ ᱵᱮᱵᱚᱥᱛᱷᱟ ᱛᱟᱸᱦᱮ ᱠᱟᱱᱟ ᱟᱨ ᱟᱹᱰᱤ ᱡᱷᱟᱹᱞ ᱰᱟᱦᱟᱨ ᱛᱟᱸᱦᱮ ᱠᱟᱱᱛᱮ ᱟᱹᱰᱤ ᱟᱴᱭᱢᱟ ᱡᱟᱭᱜᱟ ᱨᱮᱫᱚ ᱵᱟᱭ ᱛᱤᱜᱩᱭᱮᱫ ᱛᱟᱦᱮᱸᱱᱟ ᱡᱟᱸᱦᱟᱼᱡᱟᱸᱦᱟ ᱮᱠᱴᱩ ᱵᱷᱟᱹᱜᱮ ᱥᱴᱮᱥᱚᱱ ᱥᱮ ᱱᱟᱢ ᱠᱚᱨᱟ ᱡᱟᱭᱜᱟ ᱚᱱᱠᱟᱱ ᱡᱟᱭᱜᱟ ᱨᱮᱜᱮ ᱛᱤᱜᱩᱭᱮᱫ ᱛᱟᱸᱦᱮᱱᱟ ᱟᱨ ᱴᱨᱮᱹᱱ ᱛᱮᱜᱮ ᱵᱟᱨ ᱧᱤᱫᱟᱹ ᱵᱟᱨᱥᱤᱧ ᱞᱮ ᱪᱟᱞᱟᱣᱱᱟ ᱤᱱᱟᱹ ᱛᱮᱜᱮᱞᱮ ᱛᱤᱭᱳᱜ ᱠᱮᱫᱟ ᱛᱚ ᱮᱱᱠᱷᱟᱱ ᱤᱧ ᱴᱷᱮᱱ ᱫᱚ ᱨᱮᱹᱞ ᱨᱮᱱᱟᱜ ᱡᱳᱜᱟᱡᱚᱳᱜᱽ ᱵᱮᱵᱚᱥᱛᱷᱟ ᱫᱚ ᱟᱹᱰᱤ ᱵᱷᱟᱹᱜᱮ ᱜᱮᱭᱟ ᱟᱰᱤ ᱱᱟᱯᱟᱭ